ᱵᱷᱟᱨᱚᱛ ᱨᱮᱭᱟᱜ ᱠᱤᱪᱷᱩ ᱞᱟᱹᱠᱛᱤᱭᱟᱱ ᱞᱮᱸᱰᱢᱟᱨᱠ ᱟᱨ ᱥᱟᱸᱜᱷᱟᱨᱤᱭᱟᱹ ᱨᱤᱡᱷᱟᱹᱣᱟᱱ ᱫᱚ ᱦᱩᱭᱩᱜ ᱠᱟᱱᱟ ᱡᱮᱢᱚᱱ ᱠᱚᱞᱠᱟᱛᱟ ᱨᱮᱭᱟᱜ ᱪᱤᱲᱤᱭᱟᱠᱷᱟᱱᱟ ᱫᱤᱞᱞᱤ ᱨᱮᱭᱟᱜ ᱞᱟᱞ ᱠᱮᱞᱞᱟ ᱟᱜᱽᱨᱟ ᱨᱮᱭᱟᱜ ᱛᱟᱡᱽ ᱢᱚᱦᱚᱞ ᱯᱩᱨᱤ ᱫᱤᱜᱷᱟ ᱟᱨ ᱩᱛᱛᱨᱟᱠᱷᱚᱸᱰ ᱨᱮᱭᱟᱜ ᱥᱤᱵ ᱢᱚᱱᱫᱤᱨ ᱚᱱᱟ ᱠᱚ